ᱦᱮᱞᱳ ᱦᱮᱸ ᱤᱧ ᱫᱚ ᱵᱳᱞᱯᱩᱨ ᱠᱷᱚᱱᱤᱧ ᱨᱚᱲᱫᱟ ᱚᱠᱟ ᱨᱮ ᱞᱟᱜᱟᱣ ᱠᱟᱱᱟ ᱯᱟᱹᱠᱩᱲ ᱡᱮᱞᱟ ᱱᱟᱨᱟᱭᱚᱱᱯᱩᱨ ᱟᱹᱛᱩ ᱨᱮᱜᱮ ᱚ ᱚ ᱛᱚᱵᱮ ᱵᱟᱰᱟᱭ ᱥᱟᱱᱟ ᱞᱤᱫᱤᱧᱟ ᱵᱚᱞᱮ ᱯᱟᱹᱠᱩᱲ ᱡᱮᱞᱟ ᱨᱮᱫᱚ ᱡᱟᱹᱥᱛᱤ ᱠᱟᱭᱛᱮ ᱪᱮᱫ ᱠᱚᱯᱮ ᱡᱚᱢ ᱧᱩᱭᱟ ᱪᱮᱫ ᱞᱮᱠᱟ ᱯᱮ ᱛᱟᱦᱮᱱᱟ ᱪᱮᱫᱠᱟ ᱯᱮ ᱡᱚᱢ ᱧᱩᱭᱟ ᱵᱚᱞᱮ ᱚᱱᱟ ᱠᱚ ᱵᱟᱲᱟᱭ ᱥᱟᱱᱟ ᱞᱤᱫᱤᱧᱟ ᱚᱱᱟ ᱛᱮᱧ ᱯᱷᱳᱱ ᱞᱮᱫᱟ ᱦᱚᱸ ᱦᱮᱸ ᱤᱱᱟᱹ ᱜᱮᱯᱮ ᱡᱚᱢ ᱧᱩᱭᱫᱟ ᱜᱩᱦᱩᱢ ᱯᱮ ᱪᱟᱥᱫᱟ ᱯᱤᱴᱷᱟᱹᱭᱟᱯᱮ ᱥᱚᱢᱚᱭ ᱨᱮ ᱯᱤᱴᱷᱟᱹ ᱠᱚᱯᱮ ᱡᱚᱢᱟ ᱚᱻ ᱫᱟᱠᱟᱭᱟᱯᱮ ᱩᱛᱩᱭᱟᱯᱮ ᱤᱱᱟᱹ ᱜᱮ ᱦᱮᱸ ᱟᱨ ᱥᱚᱨᱠᱟᱨᱮ ᱮᱢᱟ ᱯᱮ ᱠᱟᱱ ᱜᱮᱭᱟ ᱤᱭᱟᱹ ᱠᱚ ᱪᱟᱣᱞᱮ ᱠᱚ ᱦᱮᱸ ᱟᱨ ᱜᱩᱦᱩᱢ ᱚ ᱦᱮᱸ ᱢᱚᱡᱽ ᱫᱚ ᱵᱟᱝ ᱦᱮᱸ ᱯᱤᱴᱷᱟᱹ ᱨᱮᱱᱟᱜ ᱫᱚ ᱵᱟᱝ ᱦᱮᱸ ᱦᱮᱸ ᱟᱫᱚ ᱚᱱᱟᱜᱮ ᱵᱚᱞᱮ ᱵᱟᱰᱟᱭ ᱥᱟᱱᱟ ᱞᱤᱫᱤᱧᱟ ᱪᱮᱫ ᱠᱚ ᱟᱪᱪᱷᱟ ᱯᱟᱹᱠᱩᱲ ᱡᱮᱞᱟ ᱨᱮᱱ ᱫᱚ ᱪᱮᱫ ᱠᱚᱯᱮ ᱡᱚᱢᱼᱧᱩᱭᱟ ᱵᱚᱞᱮ ᱪᱮᱫᱠᱟ ᱥᱚᱨᱠᱟᱨᱮ ᱮᱢᱟ ᱯᱮ ᱠᱟᱱᱟ ᱪᱮᱫᱞᱮᱠᱟᱭ ᱪᱟᱞᱟᱣᱮᱫ ᱯᱮᱭᱟ ᱚᱱᱟ ᱜᱮ ᱵᱚᱞᱮ ᱵᱟᱰᱟᱭ ᱥᱟᱱᱟ ᱠᱤᱫᱤᱧᱛᱮ ᱯᱷᱳᱱ ᱠᱮᱫᱟ ᱦᱮᱸ ᱟᱫᱚᱧ ᱯᱷᱳᱱ ᱠᱮᱫᱟ ᱟᱫᱚᱢ ᱨᱮᱥᱤᱵᱷ ᱠᱮᱫ ᱛᱤᱧᱟ ᱢᱚᱡᱽ ᱜᱮ ᱢᱟ ᱠᱤᱱᱛᱩ ᱵᱚᱞᱮ ᱟᱭᱢᱟ ᱥᱟᱨᱦᱟᱣ ᱟᱨ ᱦᱚᱸ ᱚᱱᱠᱟ ᱜᱮᱧ ᱯᱷᱳᱱ ᱵᱟᱲᱟᱭᱟ ᱨᱤᱥᱤᱵᱷ ᱵᱟᱲᱟᱭ ᱛᱤᱧᱟ ᱦᱳᱭ ᱦᱮᱸ ᱚᱱᱠᱟ ᱜᱮ ᱦᱟᱸᱜ ᱪᱮᱫ ᱠᱚᱪᱚ ᱟᱭᱢᱟ ᱟᱭᱢᱟ ᱵᱟᱰᱟᱭ ᱥᱟᱱᱟᱧᱟ ᱱᱟᱦᱟᱜ ᱴᱷᱤᱠ ᱜᱮᱭᱟ ᱦᱮᱸ ᱢᱟ